ᱤᱧ ᱫᱚ ᱥᱳᱥᱟᱞ ᱢᱤᱰᱤᱭᱟ ᱨᱮ ᱯᱷᱳᱴᱳ ᱠᱚᱧ ᱯᱳᱥᱴ ᱜᱮᱭᱟ ᱪᱮᱫᱟᱜ ᱥᱮ ᱯᱷᱚᱴᱳ ᱯᱳᱥᱴ ᱞᱮᱠᱷᱟᱡ ᱤᱧᱨᱮᱱ ᱜᱟᱛᱮ ᱠᱚ ᱚᱲᱟᱜ ᱦᱚᱲ ᱠᱚ ᱥᱟᱱᱟᱢ ᱠᱚ ᱵᱟᱲᱟᱭᱟ ᱛᱚ ᱚᱱᱟ ᱯᱳᱥᱴ ᱯᱷᱚᱴᱳ ᱯᱳᱥᱴ ᱞᱟᱹᱜᱤᱫ ᱛᱤᱧ ᱪᱟᱹᱞᱩᱭ ᱛᱟᱦᱮᱱᱟ ᱯᱷᱮᱥᱵᱩᱠ ᱤᱭᱩᱴᱩᱵᱽ ᱦᱳᱣᱟᱴᱥᱮᱯ ᱤᱥᱴᱟᱜᱨᱟᱢ ᱟᱨ ᱥᱱᱮᱯᱪᱮᱴ ᱱᱚᱣᱟ ᱫᱚ ᱪᱮᱫᱟᱜ ᱥᱮ ᱠᱤ ᱡᱟᱦᱟᱸ ᱨᱮᱜᱮᱧ ᱛᱟᱦᱮᱱᱟ ᱟᱨ ᱤᱧ ᱨᱮᱱ ᱡᱷᱚᱛᱚ ᱜᱟᱛᱮ ᱠᱚᱠᱚ ᱧᱮᱞᱤᱧ ᱛᱟᱦᱮᱱᱟ ᱠᱤ ᱤᱧ ᱪᱮᱫ ᱞᱮᱠᱟ ᱦᱤᱱᱟᱹᱧᱟ ᱚᱠᱟ ᱞᱮᱠᱟᱧ ᱯᱷᱳᱴᱳᱣᱟᱠᱟᱱᱟ ᱟᱨ ᱨᱟᱹᱥᱠᱟᱹ ᱞᱮ ᱵᱩᱡᱷᱟᱹᱣᱟ ᱱᱚᱣᱟᱜᱮ